ᱴᱷᱤᱠ ᱴᱷᱤᱠᱟᱹᱱᱟ ᱱᱟᱣᱟ ᱥᱤᱞᱤᱱᱰᱟᱨ ᱴᱷᱤᱠ ᱴᱷᱤᱠᱟᱹᱱᱟᱨᱮ ᱥᱮᱴᱮᱨ ᱦᱩᱭᱩᱜᱼᱟ ᱱᱚᱣᱟᱫᱚ ᱚᱱᱟ ᱱᱤᱥᱪᱤᱛ ᱞᱟᱹᱜᱤᱫ ᱛᱮ ᱚᱱᱟ ᱨᱮᱭᱟᱜ ᱟᱸᱫᱷᱟᱨ ᱠᱟᱨᱰ ᱨᱮᱭᱟᱜ ᱱᱚᱣᱟ ᱫᱚ ᱦᱩᱭᱩᱜ ᱠᱟᱱᱟ ᱪᱮᱫ ᱤᱧ ᱢᱮᱱᱟ ᱰᱮᱞᱤᱵᱷᱟᱨᱤ ᱴᱷᱤᱠᱟᱹᱱᱟ ᱴᱷᱮᱱ ᱯᱷᱳᱱ ᱦᱩᱭᱩᱜᱼᱟ ᱚᱠᱟᱨᱮ ᱧᱟᱢᱚᱜ ᱠᱟᱱᱟ ᱥᱤᱞᱤᱱᱰᱟᱨ ᱜᱮᱥ ᱩᱱᱤᱴᱷᱮᱱ ᱯᱷᱳᱱ ᱞᱮᱠᱷᱟᱱ ᱚᱱᱟ ᱦᱤᱡᱩᱜᱼᱟ ᱟᱫᱚ ᱱᱚᱝᱠᱟ ᱚᱸᱰᱮᱫᱚ ᱯᱷᱳᱱ ᱦᱩᱭᱩᱜᱼᱟ ᱯᱷᱳᱱᱮᱢ ᱞᱟᱜᱟᱣ ᱠᱮᱜᱼᱟ

ᱟᱢᱻ ᱥᱤᱞᱤᱱᱰᱟᱨ ᱥᱮᱱᱴᱟᱨ ᱠᱟᱱᱟ ᱛᱚ ᱰᱮᱞᱤᱵᱷᱟᱨᱤ ᱥᱮᱱᱴᱟᱨ ᱦᱚᱸ ᱢᱮᱱᱟᱭ ᱦᱚᱸ ᱴᱷᱤᱠᱟ ᱤᱧ ᱱᱚᱰᱮ ᱱᱟᱣᱟ ᱴᱷᱤᱠᱟᱹᱱᱟ ᱱᱟᱣᱟ ᱦᱚᱲᱜᱤᱧ ᱯᱷᱳᱱᱮᱜᱼᱟ ᱟᱨ ᱢᱟᱥᱮ ᱤᱧᱟᱹᱜ ᱟᱫᱷᱟᱨ ᱱᱚᱢᱵᱚᱨ ᱢᱩᱪᱟᱹᱫ ᱨᱮᱭᱟᱜ ᱱᱚᱢᱵᱚᱨᱤᱧ ᱞᱟᱹᱭᱟᱢ ᱠᱟᱱᱟ ᱯᱩᱱᱭᱟᱹ ᱚᱸᱰᱮ ᱡᱟᱸᱪᱢᱮ ᱛᱟᱭᱚᱢ ᱟᱢ ᱯᱩᱱᱟᱭᱟᱹ ᱮᱞᱮᱢ ᱞᱟᱹᱭᱟᱭᱟ ᱢᱩᱪᱟᱹᱫ ᱨᱮᱭᱟᱜ ᱟᱫᱷᱟᱨ ᱠᱟᱨᱰ ᱨᱮᱭᱟᱜ ᱢᱩᱪᱟᱹᱫ ᱯᱩᱱᱭᱟᱹ ᱱᱚᱢᱵᱚᱨ ᱚᱱᱟᱢ ᱞᱟᱹᱭ ᱠᱮᱫ ᱯᱚᱨᱮ ᱟᱡ ᱮ ᱡᱟᱸᱪᱟ ᱡᱟᱸᱪ ᱠᱮᱫ ᱯᱚᱨᱮ ᱟᱡ ᱮ ᱧᱮᱞᱟ ᱟᱨ ᱚᱸᱰᱮᱢ ᱠᱩᱞᱤᱭᱮᱭᱟ ᱟᱪᱪᱷᱟ ᱧᱮᱞ ᱢᱮᱥᱮᱢᱟ ᱪᱮᱫ ᱞᱮᱠᱟ ᱤᱧᱟᱹᱜ ᱴᱷᱤᱠᱟᱹᱱᱟ ᱴᱷᱤᱠ ᱜᱮᱭᱟ ᱥᱮ ᱵᱷᱩᱞ ᱜᱮᱭᱟ ᱧᱩᱛᱩᱢ ᱠᱚᱛᱤᱧ ᱪᱮᱫᱠᱚ ᱚᱸᱰᱮ ᱩᱱᱤ ᱟᱡ ᱮ ᱞᱟᱹᱭᱟᱢᱟ ᱴᱷᱤᱠ ᱜᱮᱭᱟ ᱵᱟᱠᱷᱟᱱ ᱵᱷᱩᱞ ᱜᱮᱭᱟ ᱚᱸᱰᱮᱢᱟ ᱵᱷᱩᱞᱢᱟ ᱵᱟᱝ ᱴᱷᱤᱠᱜᱮ ᱦᱤᱡᱩᱜᱼᱟ ᱴᱷᱤᱠ ᱜᱮᱭᱟᱭ ᱢᱮᱛᱟᱢᱟ ᱴᱷᱤᱠ ᱜᱮᱠᱷᱟᱱ ᱛᱟᱭᱚᱢ ᱫᱚ ᱤᱱᱟᱹᱫᱷᱟᱨᱟ ᱛᱮᱜᱮ ᱟᱢ ᱪᱮᱫ ᱮᱢ ᱠᱷᱚᱡᱚᱜ ᱠᱟᱱᱟ ᱚᱱᱟ ᱛᱟᱭᱚᱢ ᱚᱱᱟ ᱢᱮᱛᱟᱭᱟ ᱦᱚᱸ ᱟᱡ ᱮ ᱢᱮᱛᱟᱢᱟ ᱦᱚᱸ ᱴᱷᱤᱠ ᱜᱮᱭᱟ ᱛᱟᱵᱤᱧ ᱛᱟᱦᱚᱞᱮ ᱴᱷᱤᱠ ᱜᱮᱠᱷᱟᱱ ᱫᱚ ᱤᱧ ᱱᱚᱣᱟ ᱡᱟᱭᱜᱟ ᱠᱷᱚᱱᱤᱧ ᱤᱭᱟᱹᱭᱟ ᱟᱢ ᱚᱸᱰᱮ ᱠᱷᱚᱱᱮ ᱢᱮᱛᱟᱢᱟ ᱟᱢ ᱦᱮᱡ ᱠᱟᱛᱮᱫ ᱟᱢ ᱟᱢᱮᱢ ᱤᱫᱤ ᱫᱟᱲᱮᱭᱟᱜᱼᱟ

ᱵᱮᱵᱚᱦᱟᱨ ᱫᱟᱲᱮᱭᱟᱜ ᱟᱢ ᱤᱱ ᱤᱱᱠᱟᱹᱜᱮ ᱱᱟᱣᱟ ᱥᱤᱞᱤᱱᱰᱟᱨ ᱱᱟᱣᱟ ᱜᱮᱥ ᱧᱟᱢ ᱞᱟᱹᱜᱤᱫ ᱫᱚ ᱤᱱᱟᱹᱜ ᱜᱮ ᱫᱚᱨᱠᱟᱨ ᱤᱱᱟᱹ ᱟᱫᱷᱟᱨ ᱢᱩᱪᱟᱹᱫ ᱮᱞᱮᱢ ᱮᱢᱟᱫᱮ ᱠᱷᱟᱱᱜᱮ ᱟᱨ ᱚᱸᱰᱮ ᱟᱡ ᱮ ᱡᱟᱸᱪ ᱠᱮᱫ ᱠᱷᱟᱱᱜᱮ ᱟᱢᱟᱜ ᱴᱷᱤᱠᱟᱹᱱᱟ ᱯᱩᱨᱟᱹ ᱰᱤᱴᱮᱞᱥ ᱚᱰᱚᱠᱚᱜᱼᱟ ᱛᱟᱢ ᱧᱩᱛᱩᱢ ᱥᱚᱦᱚ ᱚᱸᱰᱮ ᱦᱩᱭᱮᱱ ᱱᱠᱷᱟᱱᱜᱮ ᱦᱩᱭᱱᱟ ᱟᱪᱪᱷᱟ ᱜᱚᱢᱠᱮ ᱛᱚᱵᱮᱢᱟ ᱴᱷᱤᱠ ᱜᱮᱭᱟ ᱟᱨ ᱱᱚᱣᱟ ᱠᱚᱵᱤᱱ ᱞᱟᱹᱭᱟᱫᱤᱧ ᱤᱫᱤ ᱠᱟᱛᱮᱫ ᱟᱵᱤᱱ ᱴᱷᱮᱱ ᱟᱹᱰᱤ ᱟᱹᱰᱤ ᱡᱚᱦᱟᱨ ᱤᱱᱠᱟᱹᱢ ᱢᱮᱱᱠᱮᱫ ᱠᱷᱟᱱᱜᱮ ᱠᱟᱛᱷᱟ ᱟᱢ ᱡᱚᱛᱚᱣᱟᱜ ᱮᱢ ᱧᱟᱢᱟ